ᱤᱥᱤᱱ ᱞᱟᱹᱜᱤᱫ ᱤᱧᱟᱹᱜ ᱠᱩᱥᱤᱭᱟᱜ ᱞᱮᱠᱟᱛᱮ ᱤᱥᱤᱱ ᱫᱚ ᱫᱮᱥᱤ ᱥᱤᱢ ᱟᱨ ᱯᱩᱥᱟᱹ ᱦᱩᱲᱩ ᱨᱮᱭᱟᱜ ᱪᱟᱣᱞᱮ ᱫᱟᱠᱟ ᱚᱱᱟᱫᱚ ᱤᱥᱤᱱ ᱦᱚᱸ ᱤᱥᱤᱱ ᱜᱚᱫᱚᱜᱼᱟ ᱟᱨ ᱫᱮᱥᱤ ᱥᱤᱢ ᱩᱛᱩ ᱥᱚᱸᱜᱮ ᱚᱱᱟ ᱡᱚᱢ ᱞᱮᱠᱷᱟᱡ ᱢᱟᱱᱮ ᱥᱤᱵᱤᱞ ᱥᱚᱲᱚᱢ ᱦᱚᱸ ᱚᱱᱟᱫᱚ ᱵᱷᱮᱜᱟᱨ ᱜᱮ ᱵᱩᱡᱷᱟᱹᱜᱼᱟ ᱚᱱᱟᱛᱮ ᱫᱮᱥᱤ ᱥᱤᱢ ᱟᱨ ᱯᱳᱥᱟ ᱦᱩᱲᱩ ᱨᱮᱭᱟᱜ ᱪᱟᱣᱞᱮ ᱫᱟᱠᱟ ᱱᱚᱣᱟᱠᱤᱱ ᱫᱚ ᱟᱹᱰᱤᱜᱟᱱᱤᱧ ᱠᱩᱥᱤᱭᱟᱜᱼᱟ ᱟᱨ ᱪᱟᱣᱞᱮ ᱫᱟᱠᱟ ᱦᱚᱸ ᱩᱥᱟᱹᱨᱟᱜᱮ ᱤᱥᱤᱱ ᱜᱚᱫᱚᱜᱼᱟ ᱚᱱᱟᱫᱚ ᱟᱹᱰᱤ ᱜᱷᱟᱹᱲᱤᱡ ᱫᱟᱠᱟ ᱦᱚᱸ ᱵᱟᱝ ᱞᱟᱜᱟᱜᱼᱟ ᱟᱨ ᱫᱮᱥᱤᱥᱤᱢ ᱵᱚᱞᱛᱮ ᱩᱛᱩ ᱜᱤᱧ ᱠᱩᱥᱤᱭᱟᱜᱼᱟ ᱚᱱᱟᱛᱤᱧ ᱢᱮᱱᱫᱟ ᱱᱚᱣᱟᱠᱤᱱ ᱤᱥᱤᱱ ᱵᱟᱥᱟᱝ ᱞᱟᱹᱜᱤᱫ ᱛᱮᱫᱚ ᱟᱹᱰᱤᱜᱟᱱ ᱜᱮ ᱪᱷᱩᱴᱟᱹᱣ ᱜᱚᱫᱚᱜᱼᱟ ᱫᱮᱥᱤ ᱥᱤᱢ ᱟᱨ ᱯᱩᱥᱟᱹ ᱦᱩᱲᱩ ᱪᱟᱣᱞᱮ ᱫᱚ ᱟᱹᱰᱤᱜᱟᱱ ᱩᱥᱟᱹᱨᱟᱜᱼᱟ ᱫᱟᱠᱟ ᱩᱛᱩ ᱦᱚᱸ ᱵᱟᱝ ᱫᱮᱨᱤ ᱵᱟᱲᱟᱜᱼᱟ ᱚᱱᱟᱛᱤᱧ ᱢᱮᱱᱟ ᱩᱥᱟᱹᱨᱟ ᱤᱥᱤᱱᱚᱜ ᱛᱤᱧᱠᱩᱥᱤᱭᱟᱜᱼᱟ